ᱦᱮᱞᱳ ᱤᱭᱟᱹ ᱨᱮᱞ ᱫᱚᱯᱛᱚᱨ ᱟᱹᱞᱤᱧ ᱟᱹᱵᱤᱱ ᱴᱷᱮᱱ ᱞᱤᱧ ᱯᱷᱳᱱ ᱮᱫᱟ ᱡᱮ ᱢᱟᱱᱮ ᱟᱹᱞᱤᱧ ᱴᱷᱮᱱ ᱢᱟᱱᱮ ᱴᱤᱠᱮᱴ ᱛᱟᱹᱞᱤᱧ ᱟᱫ ᱟᱠᱟᱱᱟ ᱛᱚ ᱟᱞᱤᱧ ᱠᱳᱞᱠᱟᱛᱟ ᱠᱷᱚᱱ ᱦᱤᱡᱩᱜ ᱵᱮᱨ ᱢᱟᱱᱮ ᱚᱠᱟᱨᱮ ᱢᱟᱱᱮ ᱯᱚᱠᱮᱴ ᱢᱟᱨ ᱟᱨ ᱵᱟᱝᱠᱷᱟᱱ ᱫᱚ ᱚᱠᱟᱨᱮᱞᱤᱧ ᱧᱩᱨᱦᱟᱹ ᱠᱮᱫᱟ ᱛᱚ ᱴᱤᱠᱮᱴ ᱢᱟ ᱵᱟᱹᱱᱩᱜ ᱛᱟᱹᱞᱤᱧᱟᱹ ᱛᱚ ᱟᱹᱞᱤᱧ ᱚᱱᱟ ᱨᱮᱭᱟᱜ ᱢᱟᱱᱮ ᱨᱮᱹᱞ ᱴᱤ ᱴᱤ ᱟᱭ ᱤ ᱢᱟᱱᱮ ᱯᱷᱟᱭᱤᱱ ᱦᱚᱸ ᱯᱷᱟᱭᱤᱱ ᱠᱤᱫᱤᱧᱟᱭ ᱛᱚ ᱩᱥᱠᱮ ᱵᱟᱫ ᱟᱹᱞᱤᱧ ᱪᱮᱫ ᱯᱩᱨᱩᱵ ᱜᱮ ᱵᱟᱹᱱᱩᱜᱼᱟ ᱛᱚ ᱟᱹᱞᱤᱧ ᱟᱫᱚ ᱯᱷᱟᱭᱤᱱ ᱢᱟᱭ ᱯᱷᱟᱭᱤᱱ ᱠᱮᱫ ᱞᱤᱧᱟᱹ ᱦᱮᱡ ᱦᱚᱸᱞᱤᱧ ᱦᱮᱡ ᱮᱱ ᱜᱮᱭᱟ ᱥᱮᱴᱮᱨ ᱮᱱ ᱜᱮᱭᱟᱞᱤᱧ ᱛᱚ ᱛᱷᱚᱲᱟ ᱜᱟᱱ ᱟᱹᱞᱤᱧ ᱥᱤᱠᱷᱱᱟᱹᱛ ᱞᱤᱧ ᱧᱟᱢ ᱠᱮᱫᱟ ᱡᱮ ᱢᱟᱱᱮ ᱱᱤᱛᱚᱜ ᱡᱩᱜᱽ ᱨᱮ ᱢᱟᱱᱮ ᱢᱟᱨᱟᱝ ᱢᱳᱵᱟᱭᱤᱞ ᱨᱮ ᱢᱟᱱᱮ ᱯᱷᱚᱴᱳ ᱠᱟᱛᱮᱫ ᱛᱚ ᱟᱹᱞᱤᱧ ᱢᱟ ᱦᱩᱰᱤᱧ ᱢᱳᱵᱟᱭᱤᱞ ᱜᱮᱞᱤᱧ ᱥᱟᱵᱟ ᱚᱱᱟ ᱤᱫᱤ ᱠᱟᱛᱮᱫ ᱟᱹᱞᱤᱧ ᱪᱮᱫ ᱦᱚᱸ ᱵᱟᱹᱞᱤᱧ ᱪᱤᱠᱟᱹ ᱫᱟᱲᱮᱭᱟᱜ ᱫᱟ ᱛᱚ ᱱᱤᱛᱚᱜ ᱫᱚ ᱢᱟᱨᱟᱝ ᱢᱳᱵᱟᱭᱤᱞ ᱠᱤᱨᱤᱧ ᱦᱩᱭᱩᱜᱼᱟ ᱚᱱᱟᱛᱮ ᱢᱟᱱᱮ ᱡᱟᱦᱟᱸ ᱥᱮᱡ ᱥᱮᱱᱚᱜ ᱨᱮ ᱢᱟᱱᱮ ᱚᱱᱟ ᱢᱟᱱᱮ ᱯᱷᱚᱴᱳ ᱠᱟᱛᱮᱫ ᱢᱟᱨᱟᱝ ᱢᱳᱵᱟᱭᱤᱞ ᱨᱮᱢ ᱫᱚᱦᱚ ᱠᱟᱜ ᱠᱷᱟᱱ ᱫᱚ ᱚᱱᱟᱞᱤᱧ ᱫᱮᱠᱷᱟᱣᱟ ᱛᱚ ᱤᱱᱟᱹ ᱤᱱᱟᱹᱜ ᱠᱟᱛᱷᱟ ᱜᱮ ᱢᱟ ᱛᱚᱵᱮ ᱞᱤᱧ ᱫᱚᱦᱚᱭᱮᱫᱟ ᱦᱮᱸ